ᱟᱞᱮᱫᱚ ᱯᱨᱮᱥᱟᱨ ᱠᱩᱠᱟᱨ ᱨᱮᱫᱚ ᱵᱟᱞᱮ ᱨᱟᱱᱱᱟᱭ ᱜᱮᱭᱟ ᱵᱟᱞᱮ ᱤᱥᱤᱱ ᱜᱮᱭᱟ ᱟᱞᱮᱫᱚ ᱥᱟᱦᱟᱱ ᱛᱮᱜᱮᱞᱮ ᱤᱥᱤᱱᱟ ᱟᱞᱮᱫᱚ ᱥᱟᱦᱟᱱ ᱧᱟᱢ ᱫᱚ ᱟᱹᱰᱤ ᱥᱩᱵᱤᱫᱷᱟ ᱟᱠᱟᱱᱟ ᱵᱤᱨ ᱦᱮᱱᱟᱜᱼᱟ ᱥᱟᱦᱟᱱ ᱠᱚᱞᱮ ᱟᱹᱜᱩᱭᱟ ᱚᱱᱟᱛᱮ ᱟᱫᱚ ᱥᱟᱦᱟᱱ ᱨᱮᱫᱚ ᱴᱟᱠᱟ ᱯᱚᱭᱥᱟ ᱦᱚᱸ ᱵᱟᱝ ᱞᱟᱜᱟᱜᱼᱟ ᱟᱨ ᱜᱮᱥᱛᱮ ᱨᱟᱱᱱᱟ ᱫᱚ ᱜᱮᱥ ᱵᱷᱚᱨᱟᱣ ᱦᱳᱭᱳᱜᱼᱟ ᱚᱱᱟᱨᱮ ᱴᱟᱠᱟ ᱞᱟᱜᱟᱜᱼᱟ ᱮᱵᱟᱨ ᱜᱮᱥ ᱨᱮᱭᱟᱜ ᱴᱟᱠᱟ ᱦᱚᱸ ᱵᱟᱝ ᱠᱩᱲᱟᱹᱜᱼᱟ ᱟᱨ ᱥᱟᱦᱟᱱ ᱛᱮ ᱤᱥᱤᱱᱟᱜ ᱡᱚᱢᱧᱩ ᱫᱚ ᱥᱮᱹᱵᱮᱹᱞᱜᱮᱭᱟ ᱟᱨ ᱜᱮᱥ ᱨᱮᱭᱟᱜ ᱫᱚ ᱨᱟᱱᱱᱟ ᱦᱚᱸ ᱩᱱᱟᱹᱜ ᱥᱮᱹᱵᱮᱹᱞ ᱫᱚ ᱵᱟᱹᱱᱩᱜᱼᱟ ᱥᱟᱦᱟᱱ ᱨᱮᱭᱟᱜ ᱞᱮᱠᱟᱫᱚ ᱚᱱᱟᱛᱮ ᱥᱟᱦᱟᱱᱛᱮ ᱤᱥᱤᱱᱜᱮ ᱥᱩᱵᱤᱫᱷᱟ ᱟᱨ ᱥᱟᱦᱟᱱ ᱛᱮᱜᱮ ᱢᱟ ᱯᱚᱭᱥᱟᱛᱮ ᱟᱹᱜᱩᱜ ᱠᱟᱱᱛᱮ ᱥᱟᱦᱟᱱᱛᱮ ᱤᱥᱤᱱᱜᱮᱞᱮ ᱥᱩᱵᱤᱫᱷᱟᱭᱟ ᱟᱨ ᱦᱚᱲᱴᱷᱮᱱ ᱫᱚ ᱥᱟᱦᱟᱱ ᱟᱹᱜᱩᱫᱚ ᱠᱳᱱᱳ ᱚᱥᱩᱵᱤᱫᱷᱟ ᱫᱚ ᱵᱟᱹᱱᱩᱜᱼᱟ ᱡᱮᱠᱷᱚᱱ ᱛᱚᱠᱷᱚᱱᱜᱮ ᱥᱟᱦᱟᱱ ᱟᱹᱜᱩ ᱠᱟᱛᱮᱫ ᱥᱟᱦᱟᱱ ᱛᱮᱞᱮ ᱫᱟᱠᱟᱭᱟ